ᱜᱳᱨᱩᱨ ᱜᱟᱹᱰᱤ ᱚᱴᱳ ᱴᱨᱟᱠᱴᱟᱨ ᱠᱟᱨ ᱜᱟᱹᱰᱤ ᱰᱟᱢᱯᱷᱟᱨ ᱰᱩᱞᱩᱝ ᱜᱟᱹᱰᱤ ᱵᱟᱝ ᱛᱟᱠᱳᱭ ᱢᱚᱴᱚᱨ ᱥᱟᱭᱠᱮᱞ ᱜᱟᱹᱰᱤ ᱩᱰᱟᱹᱱ ᱜᱟᱹᱰᱤ ᱨᱚᱠᱮᱴ ᱜᱟᱹᱰᱤ ᱵᱚᱞᱮᱨᱳ ᱯᱤᱠᱟᱯ ᱰᱟᱢᱯᱷᱟᱨ ᱢᱟᱹᱨᱩᱛᱤ ᱴᱨᱟᱠᱴᱟᱨ